ᱦᱮᱞᱳ ᱦᱮᱸ ᱡᱚᱦᱟᱨ ᱜᱮ ᱜᱚᱢᱠᱮ ᱟᱞᱤᱧ ᱫᱟᱢᱳᱫᱚᱨᱯᱩᱨ ᱠᱷᱚᱱᱟᱜ ᱞᱤᱧ ᱞᱟᱹᱭᱫᱟ ᱟᱹᱞᱤᱧ ᱡᱚᱢᱟᱜ ᱞᱤᱧ ᱚᱰᱟᱨ ᱞᱮᱜᱼᱟ ᱢᱟᱱᱮ ᱵᱷᱩᱞ ᱵᱚᱥᱚᱛᱚ ᱪᱟᱣᱢᱤᱱ ᱪᱟᱞᱟᱣ ᱠᱟᱱᱟ ᱟᱞᱤᱧ ᱫᱚ ᱮᱜᱽᱨᱳᱞ ᱞᱤᱧ ᱚᱰᱟᱨᱟ ᱢᱮᱱᱛᱮ ᱛᱚ ᱱᱚᱣᱟ ᱮᱜᱽᱨᱳᱞ ᱡᱩᱫᱤ ᱵᱮᱱ ᱨᱩᱣᱟᱹᱲ ᱠᱟᱛᱟ ᱞᱤᱧ ᱠᱷᱟᱱ ᱟᱹᱰᱤᱜᱮ ᱱᱟᱯᱟᱭ ᱠᱚᱜᱼᱟ